ᱚᱠᱟ ᱠᱷᱚᱡ ᱮᱢ ᱯᱷᱳᱱᱫᱟ ᱦᱮᱸ ᱦᱮᱸ ᱩᱱᱤᱨᱮᱱ ᱜᱟᱨᱡᱮᱱ ᱠᱟᱱ ᱜᱤᱭᱟᱹᱧ ᱟᱫᱚ ᱟᱫᱚ ᱛᱤᱱ ᱥᱩᱢᱟᱹᱭᱮ ᱚᱝᱠᱟᱣ ᱠᱟᱱᱟ ᱩᱱᱤ ᱜᱤᱫᱽᱨᱟᱹ ᱫᱚ ᱛᱤᱱ ᱠᱷᱚᱡ ᱮ ᱚᱝᱠᱟᱣ ᱠᱟᱱᱟ ᱦᱮᱸ ᱦᱮᱸ ᱥᱮᱱ ᱫᱟᱲᱮ ᱟᱹᱧ ᱪᱟᱞᱟᱜ ᱟᱹᱧ ᱮᱱᱛᱮᱫ ᱵᱟᱭ ᱨᱩᱣᱟᱹᱜ ᱠᱟᱱ ᱛᱟᱦᱮᱜ ᱞᱟᱦᱟ ᱠᱷᱚᱡ ᱫᱚ ᱪᱤᱠᱟ ᱦᱚᱴᱟᱛ ᱢᱮᱨᱮᱛᱮ ᱨᱩᱣᱟᱹ ᱧᱟᱢ ᱠᱮᱫᱮᱭᱟ ᱵᱟᱭ ᱨᱩᱣᱟᱹᱜ ᱠᱟᱱ ᱛᱟᱦᱮᱱᱚᱜ ᱦᱮᱸ ᱥᱟᱯᱲᱟᱜ ᱠᱟᱹᱱᱟᱹᱧ ᱦᱟᱸᱜ ᱟᱯᱮᱭᱟᱜ ᱜᱟᱰᱤ ᱛᱮᱜᱮᱧ ᱪᱟᱞᱟᱜᱼᱟ ᱵᱟᱠᱷᱟᱡ ᱛᱟᱸᱜᱤᱭᱤᱧ ᱯᱮ ᱦᱮᱸᱢᱟ ᱱᱤᱛᱜᱤᱧ ᱪᱟᱞᱟᱜ ᱠᱟᱱᱟ ᱱᱤᱛᱜᱤᱧ ᱪᱟᱞᱟᱜ ᱠᱟᱱᱟ ᱦᱟᱸᱜ ᱦᱟᱸᱥᱯᱟᱛᱟᱞ ᱤᱫᱤᱭᱮ ᱦᱩᱭᱩᱜᱼᱟ ᱪᱟᱞᱟᱜ ᱠᱟᱹᱱᱟᱹᱧ ᱢᱟᱛᱚᱵᱮ ᱢᱟᱛᱚᱵᱮ ᱫᱚᱦᱚᱠᱟᱜ ᱠᱟᱹᱱᱟᱹᱧ ᱥᱟᱯᱲᱟᱜ ᱠᱟᱹᱱᱟᱹᱧ ᱪᱟᱞᱟᱜ ᱠᱟᱹᱱᱟᱧ ᱦᱮᱸ ᱩᱥᱟᱹᱨᱟ ᱛᱮᱜᱮᱧ ᱪᱟᱞᱟᱜ ᱠᱟᱱᱟ ᱥᱟᱯᱲᱟᱣ ᱠᱟᱛᱮᱫ